ᱡᱷᱟᱲᱠᱷᱚᱸᱰ ᱨᱮᱫᱚ ᱢᱤᱫᱴᱮᱱ ᱫᱩᱢᱠᱟ ᱡᱮᱞᱟ ᱨᱮ ᱚᱸᱰᱮ ᱦᱚᱸ ᱟᱹᱰᱤ ᱢᱚᱡᱽ ᱧᱮᱧᱮᱞ ᱧᱮᱧᱮᱞᱤᱭᱟᱹ ᱞᱟᱹᱜᱤᱫ ᱠᱚ ᱟᱹᱰᱤ ᱦᱩᱞᱟᱹᱥ ᱠᱩᱥᱤ ᱨᱟᱹᱥᱠᱟᱹ ᱥᱟᱞᱟᱜ ᱢᱤᱫᱴᱮᱱ ᱢᱮᱞᱟ ᱦᱩᱭᱩᱜᱼᱟ ᱡᱟᱦᱟᱱᱟᱜ ᱜᱮ ᱧᱮᱞ ᱠᱚᱨᱮᱱᱟᱜ ᱟᱹᱰᱤ ᱢᱚᱡᱽ ᱢᱮᱱᱟᱜ ᱟᱠᱟᱫᱼᱟ ᱵᱚᱞᱮ ᱪᱮᱫ ᱞᱮᱠᱟᱱᱟᱜ ᱮᱢ ᱧᱮᱞᱟ ᱱᱟᱱᱟ ᱦᱩᱱᱟᱹᱨ ᱡᱤᱱᱤᱥ ᱠᱚ ᱟᱹᱜᱩᱭᱟ ᱟᱨ ᱟᱨ ᱯᱟᱨᱠ ᱦᱚᱸ ᱢᱮᱱᱟᱜ ᱟᱠᱟᱫᱼᱟ ᱫᱩᱢᱠᱟ ᱨᱮ ᱵᱚᱞᱮ ᱪᱮᱫ ᱞᱮᱠᱟᱱ ᱡᱤᱱᱤᱥᱮᱢ ᱧᱮᱞᱟ ᱪᱮᱫ ᱞᱮᱠᱟᱱᱟᱜ ᱨᱮᱢ ᱵᱚᱞᱚᱜᱼᱟ ᱥᱮᱢ ᱧᱮᱞᱟ ᱥᱮᱢ ᱫᱮᱡᱚᱜᱼᱟ ᱥᱮᱢ ᱠᱩᱠᱩᱜᱼᱟ ᱡᱷᱚᱞᱟ ᱵᱚᱞᱮ ᱚᱱᱮ ᱠᱩᱠᱩ ᱞᱟᱹᱜᱤᱫ ᱠᱚ ᱢᱮᱱᱟᱜ ᱟᱠᱟᱫᱼᱟ ᱥᱮ ᱫᱮᱡᱚᱜ ᱞᱟᱹᱜᱤᱫ ᱠᱚ ᱢᱮᱱᱟᱜ ᱟᱠᱟᱫᱼᱟ ᱡᱤᱠᱤ ᱞᱟᱹᱜᱤᱫ ᱠᱚ ᱢᱮᱱᱟᱜ ᱟᱠᱟᱫᱼᱟ ᱥᱟᱱᱟᱢᱟᱜ ᱜᱮ ᱢᱚᱡᱽ ᱜᱮ ᱢᱮᱱᱟᱜ ᱟᱠᱟᱫᱼᱟ ᱚᱸᱰᱮ ᱜᱟᱛᱮᱜ ᱞᱟᱹᱜᱤᱫ ᱠᱚ ᱡᱚᱛᱚ ᱜᱮ ᱢᱮᱱᱟᱜ ᱟᱠᱟᱫᱼᱟ ᱚᱱᱟ ᱯᱟᱨᱠ ᱨᱮ ᱟᱨ ᱪᱤᱲᱤᱭᱟᱠᱷᱟᱱᱟ ᱫᱚ ᱨᱟᱸᱪᱤ ᱨᱮ ᱢᱮᱱᱟᱜ ᱟᱠᱟᱫᱼᱟ ᱨᱟᱹᱪᱤ ᱨᱮ ᱢᱮᱱᱟᱜ ᱟᱠᱟᱫᱼᱟ ᱵᱚᱞᱮ ᱚᱸᱰᱮ ᱟᱹᱰᱤ ᱢᱚᱡᱽ ᱢᱚᱡᱽ ᱡᱟᱱᱣᱟᱨ ᱠᱚ ᱢᱮᱱᱟᱜ ᱠᱚᱣᱟ ᱟᱹᱰᱤ ᱢᱚᱡᱽ ᱢᱚᱡᱽ ᱡᱟᱱᱣᱟᱨ ᱠᱚ ᱧᱮᱞᱚᱜᱼᱟ ᱪᱤᱞᱤ ᱠᱚ ᱟᱭᱢᱟ ᱟᱭᱢᱟ ᱡᱟᱹᱛᱤ ᱵᱚᱞᱮ ᱦᱮᱱᱟᱜ ᱠᱚᱣᱟ ᱛᱟᱹᱨᱩᱵ ᱠᱚ ᱦᱟᱹᱛᱤ ᱠᱚ ᱵᱟᱱᱟ ᱠᱚ ᱪᱤᱞᱤ ᱠᱚᱪᱝ ᱵᱚᱞᱮ ᱩᱱᱠᱩ ᱢᱳᱨ ᱠᱚ ᱢᱮᱱᱟᱜ ᱠᱚᱣᱟ ᱟᱨ ᱟᱭᱢᱟ ᱞᱮᱠᱟᱱ ᱡᱤᱱᱤᱥ ᱢᱮᱱᱟᱜ ᱟᱠᱟᱫ ᱠᱚᱣᱟ ᱵᱚᱞᱮ ᱚᱸᱰᱮ ᱟᱨ ᱚᱸᱰᱮ ᱫᱚ ᱟᱹᱰᱤ ᱢᱚᱡᱽ ᱵᱚᱞᱮ ᱧᱮᱧᱮᱞ ᱞᱟᱹᱜᱤᱫ ᱦᱚᱸ ᱡᱟᱦᱟᱸᱭ ᱦᱚᱲ ᱠᱚ ᱪᱟᱞᱟᱜᱼᱟ ᱢᱚᱡᱽ ᱛᱮᱠᱚ ᱧᱮᱞ ᱟᱹᱜᱩ ᱠᱚᱣᱟ ᱱᱤᱭᱟᱹᱜᱤᱧ ᱢᱮᱱᱮᱫ ᱠᱟᱱᱟ ᱵᱚᱞᱮ